ᱦᱮᱞᱳ ᱦᱮᱸ ᱱᱚᱣᱟᱫᱚ ᱢᱟᱞᱫᱟ ᱨᱮᱭᱟᱜ ᱦᱳᱴᱮᱞ ᱠᱟᱱᱟ ᱤᱧ ᱢᱤᱫᱴᱮᱡ ᱡᱚᱢᱟᱜ ᱤᱧ ᱚᱰᱟᱨ ᱠᱟᱫᱟ ᱟᱨ ᱯᱚᱭᱥᱟ ᱫᱚ ᱚᱱᱞᱟᱭᱤᱱ ᱛᱮ ᱢᱟᱱᱮ ᱯᱷᱳᱱ ᱯᱮ ᱛᱤᱧ ᱠᱩᱞ ᱠᱟᱫᱟ ᱚᱱᱟ ᱯᱚᱭᱥᱟ ᱯᱮ ᱧᱟᱢ ᱠᱟᱫᱟ ᱥᱮ ᱵᱟᱝ ᱟᱨ ᱚᱱᱟ ᱡᱚᱢᱟᱜ ᱫᱚ ᱤᱧ ᱚᱲᱟᱜ ᱛᱮ ᱟᱹᱜᱩ ᱦᱚᱴᱚᱣᱟᱹᱧ ᱦᱩᱭᱩᱜᱼᱟ